ᱦᱮᱸ ᱟᱞᱮᱦᱚᱸ ᱯᱟᱹᱦᱤᱞ ᱫᱚ ᱡᱮᱢᱚᱱ ᱟᱞᱮ ᱵᱚᱠᱟᱞᱮ ᱛᱟᱦᱮᱸ ᱞᱮᱱᱟ ᱛᱚ ᱟᱞᱮ ᱵᱚᱠᱟᱞᱮ ᱛᱟᱦᱮᱸ ᱞᱮᱱᱠᱷᱟᱱ ᱟᱞᱮᱨᱮᱱ ᱵᱟᱵᱟ ᱛᱟᱠᱚ ᱵᱟᱠᱚ ᱵᱟᱲᱟᱭ ᱛᱟᱦᱮᱱ ᱠᱟᱱ ᱛᱟᱦᱮᱱ ᱨᱮᱦᱚᱸ ᱟᱞᱮ ᱪᱤᱠᱟᱹ ᱛᱮᱠᱚ ᱪᱮᱫ ᱦᱚᱪᱚᱭᱮᱫ ᱞᱮ ᱛᱟᱦᱮᱱᱟ ᱚᱱᱟᱨᱮ ᱵᱩᱫᱽᱫᱷᱤ ᱠᱚ ᱞᱟᱜᱟᱣ ᱠᱮᱫᱟ ᱡᱮ ᱢᱤᱫᱴᱮᱱ ᱟᱛᱳᱨᱮ ᱢᱤᱫᱴᱮᱱ ᱟᱠᱷᱟᱲᱟ ᱠᱚ ᱵᱮᱱᱟᱣ ᱠᱮᱫᱟ ᱚᱱᱟᱨᱮ ᱩᱱᱠᱩ ᱟᱞᱮ ᱠᱚ ᱫᱩᱲᱩᱵ ᱠᱮᱫ ᱞᱮᱭᱟ ᱟᱨᱠᱚ ᱪᱮᱫ ᱦᱚᱪᱚ ᱠᱮᱫ ᱞᱮᱭᱟ ᱛᱚ ᱚᱱᱠᱟᱜᱮ ᱟᱞᱮᱦᱚᱸ ᱱᱤᱛᱳᱜ ᱜᱤᱫᱽᱨᱟᱹ ᱠᱚ ᱵᱟᱠᱚ ᱯᱟᱲᱦᱟᱣ ᱫᱟᱲᱮᱭᱟᱜ ᱠᱟᱱᱟ ᱡᱟᱦᱟᱸ ᱠᱚ ᱚᱱᱟᱠᱚ ᱟᱞᱮ ᱱᱮᱛᱟᱨ ᱦᱚᱸ ᱟᱞᱮᱞᱮ ᱢᱤᱫᱴᱮᱡ ᱟᱨᱚ ᱟᱞᱮᱛᱮ ᱟᱠᱷᱲᱟ ᱞᱮ ᱵᱮᱱᱟᱣ ᱟᱠᱟᱫ ᱠᱚᱣᱟ ᱜᱤᱫᱽᱨᱟᱹ ᱠᱚ ᱟᱨ ᱚᱱᱟ ᱟᱠᱷᱲᱟ ᱨᱮᱞᱮ ᱢᱮᱛᱟ ᱠᱚ ᱠᱟᱱᱟ ᱱᱚᱝᱠᱟ ᱟᱯᱮ ᱵᱷᱟᱹᱞᱮ ᱠᱚᱡᱛᱮ ᱯᱟᱲᱦᱟᱜ ᱛᱟᱵᱚᱱ ᱯᱮ ᱵᱷᱟᱹᱞᱤ ᱪᱮᱫ ᱛᱟᱵᱚᱱ ᱯᱮ ᱟᱨ ᱦᱩᱥᱤᱭᱟᱹᱨᱚᱜ ᱛᱟᱵᱚᱱ ᱯᱮ ᱡᱮᱢᱚᱱ ᱫᱤᱠᱩ ᱴᱷᱮᱱ ᱟᱞᱚᱯᱮ ᱮᱲᱮ ᱦᱚᱪᱚᱜᱼᱟ ᱟᱵᱚᱣᱟᱜ ᱟᱲᱟᱝ ᱦᱚᱸ ᱫᱚᱦᱚᱭᱯᱮ ᱡᱮᱢᱚᱱ ᱱᱤᱛᱳᱜ ᱟᱵᱚ ᱟᱵᱚᱣᱟᱜ ᱱᱤᱛᱳᱜ ᱟᱵᱚᱱᱟᱜ ᱟᱲᱟᱝ ᱛᱮᱵᱚᱱ ᱱᱤᱛᱳᱜ ᱵᱚᱱ ᱵᱮᱱᱟᱣ ᱟᱠᱟᱫᱟ ᱡᱮ ᱚᱞᱪᱤᱠᱤ ᱚᱞᱪᱤᱠᱤ ᱡᱮᱢᱚᱱ ᱟᱵᱚᱦᱚᱸ ᱪᱮᱫ ᱛᱟᱵᱚᱱ ᱯᱮ ᱚᱞᱪᱤᱠᱤ ᱯᱮ ᱪᱮᱫ ᱞᱮᱠᱷᱟᱱ ᱟᱠᱚ ᱫᱤᱠᱩ ᱵᱟᱠᱚ ᱯᱟᱲᱦᱟᱣ ᱫᱟᱲᱮᱜᱼᱟ ᱟᱵᱚ ᱫᱚᱵᱚᱱ ᱯᱟᱲᱦᱟᱣ ᱫᱟᱲᱮᱜᱼᱟ ᱚᱱᱟ ᱠᱷᱟᱹᱛᱤᱨᱛᱮ ᱟᱵᱚᱣᱟᱜ ᱫᱚ ᱢᱟᱨᱟᱝ ᱠᱟᱹᱦᱱᱤ ᱠᱟᱱᱟ ᱚᱞᱪᱤᱠᱤ ᱫᱚ ᱵᱚᱦᱩᱛ ᱡᱩᱨᱩᱨᱤ ᱠᱟᱱᱟ ᱪᱮᱫ ᱛᱟᱵᱚᱱ ᱯᱮ ᱟᱵᱚᱱᱟᱜ ᱚᱞ ᱯᱟᱲᱦᱟᱣ ᱫᱚ ᱵᱟᱠᱚ ᱫᱟᱲᱮᱜᱼᱟ ᱫᱤᱠᱩ ᱟᱨ ᱟᱵᱚ ᱫᱚᱵᱚᱱ ᱱᱚᱣᱟᱵᱚᱱ ᱥᱮᱬᱟ ᱞᱮᱠᱷᱟᱱ ᱟᱫᱚᱵᱚᱱ ᱵᱩᱡᱽ ᱫᱟᱲᱮᱜᱼᱟ ᱡᱮ ᱟᱵᱚ ᱟᱵᱚ ᱛᱮᱵᱚᱱ ᱚᱞᱟ ᱟᱨ ᱟᱵᱚ ᱟᱵᱚ ᱜᱮᱵᱚᱱ ᱯᱟᱲᱦᱟᱜᱼᱟ ᱫᱤᱠᱩ ᱵᱟᱠᱚ ᱵᱩᱡᱽ ᱫᱟᱲᱮᱭᱟ ᱛᱟᱵᱚᱱᱟ ᱧᱮᱞ ᱨᱮᱦᱚᱸ ᱠᱚ ᱵᱟᱠᱚ ᱯᱟᱲᱦᱟᱣ ᱫᱟᱲᱮᱭᱟᱜᱼᱟ ᱵᱟᱠᱚ ᱪᱮᱫ ᱫᱟᱲᱮᱭᱟᱜᱼᱟ ᱛᱚ ᱪᱮᱫ ᱠᱚ ᱵᱩᱡᱽ ᱫᱟᱲᱮᱭᱟᱜᱼᱟ ᱟᱨ ᱟᱵᱚ ᱫᱚ ᱪᱮᱫ ᱵᱚ ᱚᱞ ᱠᱟᱜᱼᱟ ᱵᱟᱠᱚ ᱚᱞ ᱠᱟᱜᱼᱟ ᱵᱚᱱ ᱩᱱᱠᱩ ᱵᱟᱠᱚ ᱵᱩᱡᱽ ᱫᱟᱲᱮᱭᱟᱜᱼᱟ ᱥᱮᱞᱮᱠᱟ ᱟᱞᱮᱦᱚᱸ ᱢᱤᱫᱴᱟᱡ ᱟᱠᱷᱲᱟ ᱞᱮ ᱵᱮᱱᱟᱣ ᱟᱠᱟᱫᱟ ᱚᱞᱪᱤᱠᱤ ᱨᱮ ᱟᱞᱮᱞᱮ ᱪᱟᱹᱞᱩ ᱢᱟᱠᱟᱫᱟ ᱮᱢᱚᱱ ᱮᱢᱚᱱ ᱫᱤᱠᱩ ᱟᱞᱚ ᱠᱚ ᱵᱩᱡᱽ ᱫᱟᱲᱮᱭᱟᱜᱼᱢᱟ ᱟᱞᱮᱞᱮ ᱵᱩᱡᱽ ᱫᱟᱲᱮᱭᱟᱜᱼᱢᱟ ᱟᱨ ᱟᱜᱼᱥᱟᱨ ᱴᱷᱮᱸᱜᱟ ᱠᱟᱹᱯᱤ ᱠᱚ ᱜᱷᱟᱨ ᱜᱷᱟᱨ ᱞᱮ ᱢᱮᱛᱟ ᱠᱚ ᱠᱟᱱᱟ ᱫᱚᱦᱚᱭᱯᱮ ᱵᱮᱴᱟ ᱟᱞᱚᱯᱮ ᱦᱤᱲᱤᱧ ᱛᱟᱵᱚᱱᱟ ᱱᱚᱣᱟ ᱟᱨ ᱚᱞᱪᱤᱠᱤ ᱫᱚ ᱡᱮᱢᱚᱱ ᱥᱮᱬᱟᱭ ᱛᱟᱵᱚᱱ ᱯᱮ ᱡᱮᱢᱚᱱ ᱟᱵᱚᱱᱟᱜ ᱚᱲᱟᱝ ᱫᱚ ᱫᱤᱠᱩ ᱟᱞᱚᱠᱚ ᱦᱟᱛᱟᱣ ᱫᱟᱲᱮᱭᱟᱜᱼᱢᱟ ᱱᱚᱣᱟᱜᱮ ᱟᱞᱮᱫᱚ ᱠᱩᱨᱩᱢᱩᱭᱮᱫᱟ